ᱟᱵᱚ ᱵᱷᱟᱨᱚᱛ ᱫᱤᱥᱚᱢ ᱨᱮᱭᱟᱜ ᱯᱷᱩᱨᱜᱟᱹᱞ ᱤᱫᱤ ᱠᱟᱛᱮᱫ ᱫᱚ ᱟᱹᱞᱤᱧ ᱵᱷᱚᱸᱡᱽ ᱫᱤᱥᱚᱢ ᱨᱮᱭᱟᱜ ᱜᱮᱞᱤᱧ ᱞᱟᱹᱭᱟ ᱵᱷᱚᱸᱡᱽ ᱫᱤᱥᱚᱢ ᱨᱮᱦᱚᱸ ᱱᱚᱝᱠᱟ ᱜᱮ ᱤᱝᱨᱮᱡᱽ ᱵᱤᱨᱩᱫᱷ ᱨᱮ ᱯᱷᱩᱨᱜᱟᱹᱞ ᱞᱟᱹᱜᱤᱫ ᱛᱮ ᱟᱹᱰᱤᱜᱟᱱ ᱡᱟᱭᱜᱟ ᱨᱮ ᱜᱷᱚᱴᱚᱱᱟ ᱦᱩᱭ ᱞᱮᱱᱟ ᱚᱱᱟᱫᱚ ᱜᱚᱲᱚᱢ ᱦᱟᱲᱟᱢ ᱛᱮᱠᱚ ᱜᱮᱠᱚ ᱞᱟᱹᱭᱟᱹᱞᱤᱧ ᱛᱟᱦᱮᱱ ᱱᱚᱣᱟ

ᱤᱝᱨᱮᱡᱽ ᱵᱤᱨᱩᱫ ᱨᱮᱠᱚ ᱞᱟᱹᱲᱦᱟᱹᱭ ᱞᱮᱫ ᱛᱟᱦᱮᱸᱫ ᱟᱵᱚᱨᱮᱱ ᱜᱚᱢᱠᱮ ᱠᱚ ᱩᱱ ᱡᱚᱦᱚᱜ ᱫᱚ ᱱᱚᱣᱟ ᱨᱤᱱᱤᱡ ᱜᱚᱢᱠᱮ ᱫᱚᱭ ᱛᱟᱦᱮᱸ ᱠᱟᱱᱟ ᱥᱩᱱᱟᱹᱨᱟᱢ ᱥᱚᱨᱮᱱ ᱵᱷᱚᱸᱡᱽ ᱫᱤᱥᱚᱢ ᱨᱤᱱᱤᱡ ᱩᱱᱤ ᱫᱚ ᱦᱮᱸᱥᱞᱟ ᱟᱹᱛᱩ ᱨᱤᱱᱤᱡᱼᱮ ᱛᱟᱦᱮᱸ ᱠᱟᱱᱟ ᱩᱱᱤ ᱤᱫᱤ ᱠᱟᱛᱮᱫ ᱱᱚᱣᱟ ᱵᱷᱚᱸᱡᱽ ᱫᱤᱥᱚᱢ ᱨᱮ ᱤᱝᱨᱮᱡᱽ ᱵᱤᱨᱩᱫᱷ ᱛᱮᱠᱚ ᱞᱟᱹᱲᱦᱟᱹᱭ ᱞᱮᱱ ᱛᱟᱦᱮᱸᱫᱼᱟ ᱟᱫᱚ ᱩᱱᱤᱭᱟᱜ ᱟᱹᱭᱩᱨ ᱥᱩᱛᱩᱜ ᱤᱫᱤ ᱠᱟᱛᱮᱫ ᱜᱮ ᱟᱵᱚ ᱨᱮᱱ ᱠᱷᱮᱨᱣᱟᱲ ᱠᱚᱢᱟ ᱟᱹᱰᱤ ᱨᱟᱹᱜᱤ ᱦᱚᱲ ᱠᱚ ᱛᱟᱦᱮᱸ ᱠᱟᱱᱟ ᱡᱟᱛᱮ ᱵᱟᱲᱮ ᱵᱟᱹᱨᱤᱯᱟᱫᱟ ᱥᱮᱫ ᱠᱷᱚᱱ ᱦᱤᱡᱩᱜ ᱛᱟᱦᱮᱱᱟ ᱜᱟᱹᱰᱤ ᱢᱚᱴᱚᱨ ᱡᱟᱦᱟᱸ ᱜᱟᱹᱰᱤ ᱜᱮᱠᱚ ᱧᱮᱞᱮᱫ ᱚᱱᱟ ᱜᱮᱠᱚ ᱮᱥᱮᱫᱮᱜ ᱛᱟᱦᱮᱱᱟ ᱟᱫᱚ ᱩᱱᱠᱩ ᱤᱝᱨᱮᱡᱽ ᱠᱚᱫᱚ ᱪᱮᱫ ᱠᱚ ᱪᱤᱠᱟ ᱠᱮᱜᱼᱟ ᱩᱱᱠᱩ ᱫᱚ ᱟᱠᱚᱣᱟᱜ ᱜᱟᱹᱰᱤᱨᱮ ᱟᱵᱚ ᱠᱮᱨᱣᱟᱞ ᱦᱚᱯᱚᱱᱟᱜ ᱱᱤᱞ ᱡᱷᱟᱰᱤ ᱤᱫᱤ ᱠᱟᱛᱮᱫ ᱜᱟᱹᱰᱤ ᱨᱮᱠᱚ ᱫᱚᱦᱚ ᱠᱮᱫ ᱠᱷᱟᱱ ᱩᱱᱠᱩ ᱫᱚ ᱫᱟᱹᱲ ᱠᱟᱛᱮ ᱠᱚ ᱥᱮᱱ ᱮᱱᱟ ᱪᱮ ᱟᱵᱚ ᱨᱮᱱ ᱤᱭᱟᱹ ᱠᱚ ᱦᱮᱡ ᱮᱱᱟ ᱱᱮᱛᱟ ᱜᱮᱠᱚ ᱦᱮᱡ ᱮᱱᱟ ᱜᱚᱢᱠᱮ ᱠᱚᱜᱮ ᱩᱱᱠᱩ ᱫᱚ ᱤᱫᱤ ᱠᱟᱛᱮᱫ ᱛᱟᱭᱚᱢ ᱫᱚ ᱮᱠᱵᱟᱨᱮ ᱥᱮ ᱚᱱᱟ ᱜᱟᱹᱰᱤ ᱴᱷᱮᱡ ᱠᱚ ᱫᱟᱹᱲ ᱥᱩᱨᱮᱱ ᱠᱷᱟᱱ ᱥᱟᱶ ᱛᱮᱜᱮ ᱩᱱᱠᱩ ᱫᱚ ᱜᱩᱞᱤ ᱵᱟᱹᱨᱩᱫᱽ ᱠᱚ ᱟᱲᱟᱜ ᱠᱮᱜᱼᱟ ᱚᱱᱠᱟ ᱜᱮ ᱟᱨᱦᱚᱸ ᱱᱚᱜᱼᱚᱭ ᱨᱟᱭᱨᱚᱝᱯᱩᱨ ᱥᱩᱨ ᱨᱮ ᱜᱩᱰᱩᱨᱤᱭᱟᱹ ᱨᱮ ᱚᱱᱠᱟᱜᱮ ᱢᱤᱴᱤᱝ ᱦᱩᱭᱩᱜ ᱛᱟᱦᱮᱸᱫ ᱚᱸᱰᱮ ᱦᱚᱸ ᱥᱟᱭ ᱥᱟᱭ ᱦᱚᱲ ᱠᱚ ᱵᱚᱸᱜᱟᱼᱵᱩᱨᱩᱭᱮᱱᱟ ᱜᱚᱡ ᱛᱟᱞᱟᱭᱮᱱᱟ ᱠᱚ ᱚᱱᱟ ᱠᱚ ᱤᱫᱤ ᱠᱟᱛᱮᱫ ᱟᱹᱰᱤ ᱡᱳᱨ ᱜᱮ ᱟᱵᱚᱨᱮᱱ ᱠᱷᱮᱨᱣᱟᱲ ᱟᱹᱫᱤᱵᱟᱹᱥᱤ ᱠᱚᱠᱚ ᱞᱟᱹᱲᱦᱟᱹᱭ ᱨᱮᱦᱚᱸ ᱠᱚ ᱥᱮᱞᱮᱫ ᱞᱮᱱ ᱛᱟᱦᱮᱸᱫ ᱜᱮ